ᱤᱧᱫᱚ ᱡᱟᱦᱟᱱᱟᱜ ᱚᱰᱟᱨ ᱡᱤᱱᱤᱥ ᱱᱚᱝᱠᱟ ᱚᱰᱟᱨ ᱠᱟᱛᱮᱫ ᱤᱧ ᱨᱩᱣᱟᱹᱲᱟ ᱛᱚᱵᱮ ᱠᱷᱟᱱ ᱫᱚ ᱠᱟᱥᱴᱚᱢᱟᱨ ᱠᱮᱭᱟᱨ ᱨᱮ ᱯᱷᱚᱱ ᱠᱟᱛᱮᱫ ᱤᱧ ᱞᱟᱹᱭ ᱟᱠᱚᱣᱟ ᱡᱮ ᱤᱧᱫᱚ ᱤᱧᱫᱚᱧ ᱱᱩᱭ ᱠᱟᱱᱟ ᱤᱧᱟᱹᱜ ᱧᱩᱛᱩᱢ ᱫᱚ ᱢᱨᱤᱫᱩᱞᱟ ᱟᱹᱛᱩ ᱯᱟᱲᱟ ᱠᱷᱚᱡ ᱤᱧ ᱯᱷᱚᱱ ᱠᱟᱜᱼᱟ ᱤᱧᱫᱚ ᱱᱚᱣᱟ ᱥᱟᱹᱲᱤᱧ ᱚᱰᱟᱨ ᱞᱮᱫᱟ ᱱᱚᱣᱟ ᱥᱮ ᱦᱟᱱᱟ ᱥᱟᱹᱲᱤᱧ ᱚᱰᱟᱨ ᱞᱮᱫᱟ ᱢᱮᱱᱠᱷᱟᱱ ᱤᱧᱟᱹᱜ ᱚᱰᱟᱨ ᱠᱷᱟᱹᱛᱤᱨ ᱦᱤᱥᱟᱹᱵ ᱛᱮ ᱟᱯᱮᱭᱟᱜ ᱱᱚᱣᱟ ᱡᱤᱱᱤᱥ ᱵᱟᱝ ᱢᱚᱡᱽ ᱛᱟᱯᱮᱭᱟ ᱵᱟᱝ ᱢᱚᱡᱽᱼᱟ ᱵᱟᱹᱧ ᱠᱩᱥᱤᱭᱟᱜ ᱠᱟᱱᱟ ᱛᱚᱵᱮ ᱟᱯᱮ ᱫᱚ ᱱᱚᱣᱟᱫᱚ ᱟᱯᱮᱭᱟᱜ ᱡᱤᱱᱤᱥ ᱫᱚ ᱨᱤᱯᱷᱟᱱᱰ ᱨᱩᱣᱟᱹᱲ ᱛᱟᱯᱮ ᱠᱩᱞ ᱮᱠᱥᱪᱮᱧᱡᱽ ᱤᱧ ᱠᱷᱚᱡᱚᱜ ᱠᱟᱱᱟ ᱤᱧᱫᱚ ᱱᱚᱣᱟᱧ ᱠᱳᱞ ᱨᱩᱣᱟᱹᱲ ᱠᱟᱛᱟ ᱯᱮᱭᱟ ᱟᱨ ᱤᱧᱫᱚ ᱛᱤᱱᱟᱹᱜ ᱯᱚᱭᱥᱟ ᱛᱤᱧ ᱚᱰᱟᱨ ᱞᱮᱫᱟ ᱚᱱᱟ ᱯᱚᱭᱥᱟ ᱨᱩᱣᱟᱹᱲ ᱠᱟᱹᱛᱤᱧ ᱯᱮ ᱵᱟᱨ ᱫᱤᱱ ᱥᱮ ᱯᱮ ᱫᱤᱱ ᱵᱷᱤᱛᱨᱤ ᱨᱮ ᱪᱮᱫᱟᱜ ᱥᱮ ᱤᱧᱫᱚ ᱟᱯᱮᱭᱟᱜ ᱡᱤᱱᱤᱥ ᱧᱮᱞ ᱠᱟᱛᱮᱫ ᱤᱧ ᱠᱩᱥᱤᱭᱟᱫ ᱛᱟᱦᱮᱱᱚᱜ ᱛᱤᱧ ᱚᱰᱟᱨ ᱞᱮᱫᱟ ᱢᱮᱱᱠᱷᱟᱱ ᱩᱱᱟᱹᱜ ᱫᱚ ᱵᱟᱝ ᱢᱚᱡᱽ ᱛᱟᱯᱮᱭᱟ ᱚᱱᱟ ᱠᱷᱟᱹᱛᱤᱨ ᱤᱧ ᱠᱳᱞ ᱨᱩᱣᱟᱹᱲ ᱟᱠᱟᱫ ᱛᱟᱯᱮᱭᱟ ᱱᱣᱟ ᱡᱤᱱᱤᱥ ᱟᱨ ᱵᱟᱨ ᱫᱤᱱ ᱠᱷᱚᱡ ᱯᱮ ᱫᱤᱱ ᱵᱷᱤᱛᱨᱤ ᱨᱮ ᱤᱧᱟᱹᱜ ᱯᱚᱭᱥᱟ ᱫᱚ ᱤᱧᱟᱹᱜ ᱮᱠᱟᱣᱩᱱᱴ ᱨᱮ ᱵᱷᱚᱨᱟᱣ ᱜᱚᱫ ᱠᱟᱹᱛᱤᱧ ᱯᱮ